ᱯᱩᱨᱵᱚ ᱵᱚᱨᱫᱷᱚᱢᱟᱱ ᱦᱚᱱᱚᱛ ᱨᱮ ᱥᱮᱪᱮᱫ ᱟᱨ ᱨᱳᱡᱽᱜᱟᱨ ᱫᱚ ᱟᱹᱰᱤᱜᱮ ᱱᱟᱯᱟᱭ ᱜᱮᱭᱟ ᱪᱮᱫᱟᱜ ᱥᱮ ᱤᱛᱩᱱ ᱟᱥᱲᱟᱢ ᱢᱮᱱ ᱠᱚᱞᱮᱡᱽ ᱮᱢ ᱢᱮᱱ ᱡᱚᱛᱚᱣᱟᱜ ᱜᱮ ᱢᱮᱱᱟᱜᱼᱟ ᱟᱨ ᱯᱟᱲᱦᱟᱣ ᱠᱚᱦᱚᱸ ᱡᱚᱛᱚ ᱵᱮᱥ ᱦᱩᱭᱩᱜᱼᱟ ᱟᱨ ᱱᱟᱯᱟᱭ ᱦᱩᱭ ᱞᱮᱱᱠᱷᱟᱱ ᱜᱮ ᱵᱷᱟᱹᱜᱤ ᱡᱟᱭᱜᱟ ᱨᱮ ᱯᱳᱥᱴ ᱮᱢ ᱧᱟᱢᱟ ᱮᱱᱠᱷᱟᱱ ᱨᱳᱡᱽᱜᱟᱨ ᱫᱚ ᱛᱟᱦᱮᱱ ᱜᱮᱭᱟ ᱢᱩᱬᱩᱫ ᱪᱮᱞᱮᱧᱡᱽ ᱫᱚ ᱱᱚᱣᱟᱜᱮ ᱡᱮ ᱟᱵᱚ ᱢᱩᱨᱩᱠᱷ ᱛᱮ ᱯᱟᱲᱦᱟᱣ ᱦᱩᱭᱩᱜ ᱛᱟᱵᱳᱱᱟ ᱥᱟᱶᱛᱟ ᱥᱚᱢᱟᱡᱽ ᱨᱮ ᱵᱷᱟᱹᱜᱤ ᱥᱟᱸᱫᱮᱥ ᱮᱢ ᱵᱚᱭᱦᱟ ᱢᱤᱥᱤ ᱢᱤᱥᱤᱠᱚ ᱤᱛᱩᱱ ᱟᱥᱲᱟ ᱠᱳᱞ ᱠᱳᱞᱠᱟᱠᱚ ᱩᱱᱠᱩ ᱵᱷᱟᱹᱜᱤ ᱵᱟᱹᱲᱤᱡᱽ ᱵᱩᱡᱷᱟᱹᱣ ᱪᱤᱠᱟᱹᱛᱮ ᱵᱷᱟᱹᱜᱤ ᱰᱟᱦᱟᱨ ᱛᱟᱲᱟᱢ ᱦᱩᱭᱩᱜᱼᱟ ᱚᱱᱟ ᱢᱟᱬᱟᱝ ᱧᱮᱞ ᱧᱮᱞ ᱟᱵᱚᱱ ᱡᱟᱛᱮ ᱟᱵᱚ ᱯᱚᱨᱮ ᱡᱟᱦᱟᱸᱱᱟᱜ ᱵᱟᱹᱲᱤᱡᱽ ᱠᱷᱟᱞᱨᱮ ᱵᱟᱵᱚᱱ ᱯᱟᱲᱟᱜ ᱥᱮᱪᱮᱫ ᱫᱚ ᱛᱟᱦᱮᱱ ᱠᱷᱟᱱ ᱨᱳᱡᱽᱜᱟᱨ ᱫᱚ ᱦᱩᱭᱩᱜ ᱜᱮᱭᱟ